ᱦᱮᱸ ᱤᱧ ᱡᱟᱦᱟᱸ ᱫᱷᱚᱨᱚᱢᱤᱧ ᱢᱟᱱᱟᱣᱟ ᱤᱧ ᱫᱚ ᱢᱤᱫᱴᱟᱱ ᱠᱷᱮᱨᱣᱟᱞ ᱦᱚᱯᱚᱱ ᱥᱮ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱝᱥᱚ ᱫᱷᱚᱨ ᱞᱮᱠᱟ ᱤᱧ ᱫᱚ ᱢᱤᱫᱴᱟᱱ ᱢᱤᱫ ᱥᱟᱱᱛᱟᱲ ᱦᱚᱯᱚᱱ ᱠᱟᱹᱱᱟᱹᱧ ᱡᱟᱦᱟᱸ ᱫᱚ ᱫᱷᱚᱨᱚᱢᱤᱧ ᱢᱟᱱᱟᱣᱟ ᱥᱟᱹᱨᱤ ᱫᱷᱚᱨᱚᱢ ᱡᱟᱦᱟᱸ ᱫᱚ ᱥᱟᱹᱨᱤ ᱥᱟᱨᱡᱚᱢ ᱵᱩᱴᱟᱹᱨᱮ ᱡᱟᱦᱟᱸ ᱵᱚᱸᱜᱟ ᱵᱳᱨᱳ ᱠᱟᱛᱮ ᱱᱚᱣᱟ ᱫᱷᱚᱨᱚᱢ ᱨᱮᱱᱟᱜ ᱠᱟᱹᱢᱤ ᱦᱚᱨᱟ ᱡᱟᱦᱟᱸ ᱫᱚ ᱤᱧ ᱫᱚ ᱥᱟᱱᱟᱢ ᱜᱟᱛᱟᱠ ᱴᱷᱮᱱ ᱜᱮ ᱩᱯᱨᱩᱢ ᱥᱮ ᱯᱚᱨᱤᱪᱚᱭ ᱢᱮᱱᱟᱜ ᱠᱟᱫᱟ ᱯᱨᱚᱠᱨᱤᱛᱤᱨ ᱯᱩᱡᱟᱨᱤ ᱢᱮᱱᱛᱮ ᱢᱮᱱᱫᱚ ᱫᱷᱤᱨᱤ ᱟᱨ ᱫᱷᱟᱨᱮ ᱫᱟᱨᱮ ᱜᱮ ᱤᱧ ᱨᱮᱱ ᱵᱚᱸᱜᱟ ᱵᱳᱨᱳ ᱫᱚ ᱥᱮ ᱠᱷᱮᱨᱣᱟᱞ ᱦᱚᱯᱚᱱ ᱨᱮᱱ ᱵᱚᱸᱜᱟ ᱵᱳᱨᱳ ᱫᱚ ᱱᱚᱣᱟ ᱥᱟᱹᱨᱤ ᱫᱷᱚᱨᱚᱢ ᱥᱮ ᱥᱟᱱᱛᱟᱲ ᱫᱷᱚᱨᱚᱢ ᱥᱮ ᱯᱨᱚᱠᱤᱛᱤ ᱯᱩᱡᱟᱹᱨᱤ ᱦᱤᱥᱟᱹᱵ ᱛᱮ ᱞᱟᱹᱭ ᱞᱮᱠᱷᱟᱱ ᱤᱧ ᱫᱚ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱝᱥᱚ ᱫᱷᱚᱨ ᱞᱮᱠᱟᱛᱮ ᱯᱨᱚᱛᱷᱚᱢ ᱫᱚ ᱥᱟᱱᱛᱟᱲᱟᱜ ᱡᱟᱦᱟᱸ ᱱᱚᱣᱟ ᱫᱷᱚᱨᱚᱢ ᱨᱮᱱᱟᱜ ᱱᱟᱜᱟᱢ ᱞᱮᱠᱟᱛᱮ ᱧᱟᱢᱚᱜᱼᱟ ᱟᱵᱚ ᱯᱳᱭᱞᱳ ᱥᱟᱱᱛᱟᱲ ᱦᱚᱯᱚᱱ ᱫᱚ ᱦᱟᱱᱮ ᱪᱟᱹᱭ ᱜᱟᱲ ᱪᱟᱢᱯᱟᱜᱟᱲ ᱵᱟᱫᱳᱞᱤ ᱜᱟᱲ ᱱᱚᱝᱠᱟ ᱢᱮᱱᱟᱜ ᱛᱟᱵᱳᱱᱟ ᱮᱵᱚᱝ ᱯᱟᱹᱨᱤᱥ ᱠᱮ ᱯᱟᱹᱨᱤᱥ ᱦᱤᱥᱟᱹᱵ ᱛᱮ ᱱᱚᱣᱟ ᱡᱮ ᱜᱟᱲ ᱠᱚ ᱛᱟᱦᱮᱸ ᱠᱟᱱ ᱛᱟᱵᱳᱱᱟ ᱟᱨ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱡᱟᱦᱟᱸᱭ ᱦᱚᱱ ᱦᱚᱯᱚᱱ ᱠᱚᱠᱚ ᱛᱟᱦᱮᱸ ᱠᱟᱱ ᱫᱚ ᱟᱫᱚ ᱚᱱᱟ ᱫᱚ ᱡᱳᱫᱤᱭᱳ ᱜᱩᱨᱩ ᱵᱤᱥᱮᱥ ᱛᱮ ᱟᱹᱰᱤ ᱜᱮ ᱢᱟᱱᱮ ᱦᱮᱨᱯᱷᱮᱨ ᱢᱮᱱᱟᱜ ᱠᱟᱫᱟ ᱮᱭᱟᱭ ᱠᱚᱲᱟ ᱮᱭᱟᱭ ᱠᱩᱲᱤ ᱥᱮ ᱮᱭᱟᱭ ᱠᱚᱲᱲᱟ ᱤᱨᱟᱹᱞ ᱠᱩᱲᱤ ᱥᱮ ᱱᱚᱜᱼᱚᱭ ᱱᱚᱝᱠᱟ ᱢᱚᱬᱮ ᱠᱚᱲᱟ ᱛᱩᱨᱩᱭ ᱠᱩᱲᱤ ᱱᱚᱜᱼᱚᱭ ᱱᱚᱝᱠᱟ ᱢᱮᱱᱟᱜ ᱠᱟᱫᱟ ᱟᱫᱚ ᱱᱩᱠᱩ ᱠᱚ ᱢᱟᱫᱽᱫᱷᱚᱢ ᱛᱮᱜᱮ ᱡᱮ ᱱᱚᱣᱟ ᱨᱮᱱᱟᱜ ᱱᱚᱣᱟ ᱫᱷᱚᱨᱚᱢ ᱞᱮᱠᱟᱛᱮ ᱱᱩᱠᱩ ᱠᱚ ᱢᱟᱫᱽᱫᱷᱚᱢ ᱛᱮᱜᱮ ᱢᱤᱫᱴᱟᱝ ᱡᱩᱨᱤᱼᱡᱩᱯᱩᱨᱤ ᱡᱚᱲᱟᱣ ᱠᱟᱛᱮ ᱢᱟᱹᱱᱢᱤ ᱱᱚᱣᱟ ᱫᱤᱥᱚᱢ ᱡᱟᱠᱟᱛ ᱫᱷᱟᱹᱨᱛᱤ ᱡᱟᱠᱟᱛ ᱠᱚ ᱵᱟᱹᱲ ᱵᱚᱨᱠᱮᱛ ᱞᱮᱱᱟ ᱚᱱᱟ ᱨᱮᱱᱟᱜ ᱜᱮ ᱱᱚᱣᱟ ᱥᱟᱹᱨᱤ ᱫᱷᱚᱨᱚᱢ ᱨᱮᱱᱟᱜ ᱱᱟᱜᱟᱢ ᱞᱮᱠᱟᱛᱮ ᱥᱮ ᱜᱷᱚᱴᱚᱱᱟ ᱞᱮᱠᱟᱛᱮ ᱢᱮᱱᱟᱜ ᱟᱠᱟᱫᱟ ᱟᱨ ᱱᱤᱛᱚᱜ ᱜᱮ ᱱᱤᱛᱚᱜ ᱦᱚᱸ ᱩᱱᱠᱤᱱ ᱯᱤᱞᱪᱩ ᱦᱟᱲᱟᱢ ᱯᱤᱞᱪᱩ ᱵᱩᱲᱦᱤ ᱜᱟᱲᱟ ᱦᱤᱥᱟᱹᱵ ᱛᱮᱜᱮ ᱟᱵᱚ ᱦᱚᱸ ᱱᱤᱛᱚᱜ ᱱᱚᱣᱟ ᱫᱷᱟᱹᱨᱛᱤ ᱡᱟᱠᱟᱛ ᱨᱮᱵᱚᱱ ᱴᱩᱰᱟᱹᱝ ᱠᱟᱱᱟ